ᱤᱧᱟᱹᱜ ᱡᱟᱣᱨᱟ ᱨᱮ ᱤᱧᱟᱹᱜ ᱥᱚᱨᱮᱥ ᱮᱪᱟᱜ ᱫᱚ ᱥᱟᱱᱛᱟᱲ ᱥᱚᱢᱟᱡᱽ ᱨᱮᱱᱟᱝ ᱮᱱᱮᱡ ᱟᱨ ᱥᱮᱨᱮᱧ ᱠᱚ ᱡᱟᱦᱟᱸ ᱟᱫᱚᱜ ᱠᱟᱱᱟ ᱚᱱᱟ ᱠᱚ ᱧᱟᱢ ᱨᱮᱱᱟᱜ ᱤᱧ ᱤᱧ ᱨᱤᱠᱟᱹᱭᱮᱜᱼᱟ ᱢᱟᱲᱟᱝ ᱧᱚᱜ ᱨᱮᱱ ᱡᱟᱦᱟᱸ ᱜᱮ ᱦᱟᱲᱟᱢ ᱵᱩᱰᱷᱤ ᱯᱩᱨᱩᱫᱷᱩᱞ ᱠᱚ ᱢᱮᱱᱟᱜ ᱠᱚᱣᱟ ᱩᱱᱠᱩ ᱠᱚᱴᱷᱮᱱ ᱟᱵᱚᱣᱟᱜ ᱡᱟᱦᱟᱸ ᱯᱟᱨᱟᱵᱽ ᱯᱩᱱᱟᱹᱭ ᱠᱚᱨᱮᱱᱟᱜ ᱮᱱᱮᱡ ᱥᱮᱨᱮᱧ ᱵᱟᱯᱞᱟ ᱵᱤᱦᱟ ᱠᱚᱨᱮᱱᱟᱜ ᱢᱮᱱᱟᱜ ᱟᱵᱚᱣᱟᱜ ᱵᱤᱱᱛᱤ ᱮᱢᱟᱱ ᱛᱮᱢᱟᱱ ᱠᱟᱛᱷᱟ ᱟᱨ ᱥᱮᱨᱮᱧ ᱠᱚ ᱡᱟᱦᱟᱸ ᱜᱮ ᱨᱤᱡᱷᱟᱹ ᱥᱮᱨᱮᱧ ᱥᱚᱦᱨᱟᱭ ᱥᱮᱨᱮᱧ ᱟᱫᱚᱜ ᱠᱟᱱ ᱚᱱᱠᱟᱱᱟᱜ ᱠᱚ ᱤᱧᱤᱧ ᱧᱟᱢ ᱡᱟᱣᱨᱟᱭᱮᱜᱼᱟ ᱟᱨ ᱩᱱᱠᱩ ᱠᱚ ᱠᱩᱞᱤ ᱵᱟᱲᱟ ᱠᱟᱛᱮ ᱚᱱᱟ ᱠᱚ ᱚᱞ ᱫᱚᱦᱚ ᱠᱟᱛᱮ ᱤᱧᱤᱧ ᱫᱚᱦᱚᱭᱮᱜᱼᱟ ᱡᱮᱢᱚᱱ ᱟᱵᱚᱣᱟᱜ ᱥᱮᱫᱟᱭᱟᱜ ᱮᱱᱮᱡ ᱥᱮᱨᱮᱧ ᱠᱚ ᱟᱞᱚ ᱟᱫᱚᱜ ᱢᱟ